ᱦᱮᱞᱳ ᱦᱳᱭ ᱟᱹᱞᱤᱧ ᱫᱚ ᱩᱱᱤ ᱜᱮ ᱪᱮᱫ ᱵᱤᱱ ᱞᱟᱹᱭᱮᱜᱼᱟ ᱟᱪᱪᱷᱟ ᱛᱟᱦᱚᱞᱮ ᱴᱷᱤᱠ ᱜᱮᱭᱟ ᱟᱹᱞᱤᱧ ᱤᱡ ᱫᱟᱜ ᱥᱟᱯᱷᱟᱞᱟᱭ ᱦᱚᱲ ᱞᱤᱧ ᱢᱮᱛᱟᱭᱟ ᱵᱮᱥ ᱛᱮ ᱡᱮᱢᱚᱱ ᱫᱟᱜᱽ ᱤᱫᱤ ᱠᱟᱛᱮᱫ ᱡᱮᱢᱚᱱ ᱥᱟᱯᱷᱟ ᱛᱟᱸᱦᱮᱱ ᱢᱟ

ᱟᱪᱪᱷᱟ ᱛᱟᱦᱚᱞᱮ ᱢᱮᱛᱟᱭᱟᱞᱤᱧ ᱛᱟᱦᱚᱞᱮ ᱫᱟᱜᱽ ᱤᱫᱤ ᱠᱟᱛᱮ ᱵᱤᱥᱤ ᱡᱮᱢᱚᱱ ᱠᱷᱟᱨᱟᱯ ᱟᱞᱚ ᱦᱩᱭᱩᱜ ᱛᱟᱠᱚ ᱢᱟ ᱫᱟᱜᱽ ᱡᱮᱢᱚᱱ ᱯᱷᱟᱨᱪᱟ ᱛᱟᱸᱦᱮᱱ ᱢᱟ ᱴᱷᱤᱠ ᱜᱮᱭᱟ ᱫᱚᱦᱚᱭ ᱵᱤᱱ ᱦᱳᱭ